ᱯᱷᱳᱱ ᱫᱚᱞᱤᱧ ᱥᱟᱵ ᱜᱮᱭᱟ ᱱᱤᱭᱩᱡᱽ ᱱᱤᱭᱩᱡᱽ ᱦᱚᱸᱞᱤᱧ ᱟᱸᱡᱚᱢ ᱜᱮᱭᱟ ᱱᱤᱭᱩᱡᱽ ᱵᱷᱤᱛᱤᱨᱤ ᱠᱷᱚᱱ ᱫᱚ ᱡᱚᱛᱚ ᱱᱤᱭᱩᱡᱽ ᱜᱮᱞᱤᱧ ᱟᱸᱡᱚᱢᱟ ᱛᱚ ᱱᱤᱭᱩᱡᱽ ᱵᱷᱤᱛᱨᱤ ᱨᱮ ᱟᱹᱞᱤᱧ ᱫᱚ ᱫᱤᱥᱚᱢ ᱠᱷᱚᱵᱚᱨ ᱜᱮᱞᱤᱧ ᱵᱩᱡᱷᱟᱹᱣᱟ ᱚᱠᱟ ᱫᱤᱥᱚᱢ ᱨᱮ ᱪᱮᱫ ᱞᱮᱠᱟ ᱟᱵᱚ ᱥᱟᱱᱛᱟᱲ ᱠᱚ ᱢᱮᱱᱟᱜ ᱵᱚᱱᱟ ᱚᱱᱟ ᱨᱮᱭᱟᱜ ᱦᱤᱥᱟᱹᱵᱛᱮ ᱥᱟᱱᱛᱟᱲ ᱱᱤᱭᱩᱡᱽ ᱵᱮᱥᱤᱛᱮ ᱞᱤᱧ ᱧᱮᱞᱟ ᱛᱚ ᱩᱲᱤᱭᱟᱹ ᱦᱚᱸ ᱩᱲᱤᱭᱟᱹ ᱨᱮᱭᱟᱜ ᱛᱟᱦᱮᱱᱟ ᱩᱲᱤᱭᱟᱹ ᱨᱮᱟᱜ ᱱᱤᱭᱩᱡᱽ ᱞᱤᱧ ᱟᱸᱡᱚᱢ ᱜᱮᱭᱟ ᱫᱤᱥᱚᱢ ᱠᱷᱚᱵᱨᱢᱟ ᱟᱹᱰᱤ ᱜᱟᱱ ᱞᱮᱠᱟᱜᱮ ᱟᱹᱰᱤ ᱫᱤᱥᱚᱢ ᱩᱱᱟᱹᱜ ᱢᱟᱨᱟᱝ ᱫᱤᱥᱚᱢ ᱨᱮᱭᱟᱜ ᱫᱤᱥᱚᱢ ᱨᱮᱭᱟᱜ ᱠᱷᱚᱵᱚᱨ ᱫᱚ ᱟᱹᱰᱤ ᱜᱟᱱ ᱜᱮ ᱦᱤᱡᱩᱜᱼᱟ ᱛᱚ ᱟᱹᱞᱤᱧ ᱫᱚ ᱟᱵᱚ ᱦᱚᱲ ᱠᱚ ᱚᱠᱟ ᱞᱮᱠᱟ ᱠᱚ ᱛᱟᱦᱮᱱᱟ ᱚᱱᱟ ᱨᱮᱭᱟᱜ ᱜᱮ ᱡᱟᱹᱥᱛᱤ ᱫᱚᱞᱤᱧ ᱟᱸᱡᱚᱢᱟ ᱚᱱᱟ ᱵᱷᱤᱛᱨᱤ ᱨᱮᱫᱚ ᱱᱤᱭᱩᱡᱽ ᱫᱚ ᱫᱮᱥ ᱵᱤᱫᱮᱥ ᱨᱮ ᱟᱹᱰᱤ ᱜᱟᱱ ᱡᱟᱭᱜᱟ ᱨᱮᱭᱟᱜ ᱵᱟᱲᱟᱭᱚᱜᱼᱟ ᱵᱩᱜᱤᱭᱟᱜ ᱵᱟᱹᱲᱤᱡᱟᱜ ᱟᱹᱰᱤ ᱜᱟᱱ ᱞᱮᱠᱟ ᱛᱮᱜᱮ ᱟᱸᱡᱚᱢᱚᱜᱼᱟ ᱟᱹᱰᱤ ᱜᱟᱱ

ᱩᱰᱤᱭᱟᱹ ᱱᱤᱭᱩᱡᱽ ᱟᱹᱰᱤ ᱩᱲᱤᱥᱥᱟ ᱨᱮᱭᱟᱜ ᱡᱟᱹᱥᱛᱤ ᱞᱮ ᱟᱸᱡᱚᱢᱟ ᱟᱨ ᱟᱵᱚ ᱱᱚᱣᱟ ᱵᱷᱤᱛᱨᱤ ᱨᱮᱭᱟᱜ ᱱᱤᱭᱩᱡᱽ ᱵᱷᱤᱛᱨᱤ ᱠᱷᱚᱱᱟᱜ ᱫᱚ ᱥᱮᱲᱟ ᱞᱮᱠᱟ ᱛᱮᱫᱚ ᱚᱱᱮ ᱦᱤᱱᱫᱤ ᱠᱷᱚᱱ ᱦᱤᱱᱫᱤᱭᱟᱜ ᱱᱤᱭᱩᱡᱽ ᱞᱤᱧ ᱟᱸᱡᱚᱢᱟ ᱚᱸᱰᱮ ᱟᱹᱰᱤ ᱜᱟᱱ ᱫᱤᱥᱚᱢ ᱨᱮᱭᱟᱜ ᱠᱟᱛᱷᱟ ᱟᱸᱡᱚᱢᱚᱜ ᱜᱮᱭᱟ ᱟᱨ ᱞᱟᱹᱭᱟᱭ ᱚᱸᱰᱮ ᱡᱮ ᱵᱩᱜᱤ ᱵᱟᱹᱲᱤᱡ ᱠᱟᱛᱷᱟ ᱫᱤᱥᱚᱢ ᱠᱟᱛᱷᱟ ᱦᱚᱸ ᱚᱱᱟ ᱠᱷᱟᱹᱛᱤᱨ ᱜᱮ ᱱᱤᱭᱩᱡᱽ ᱨᱮᱭᱟᱜᱫᱚ ᱡᱟᱹᱥᱛᱤ ᱫᱚ ᱤᱭᱟᱹ ᱱᱤᱭᱩᱡᱽ ᱞᱤᱧ ᱟᱸᱡᱚᱢᱟ ᱫᱤᱥᱚᱢ ᱱᱤᱭᱩᱡᱽ ᱜᱮ ᱫᱤᱥᱚᱢ ᱱᱤᱭᱩᱡᱽ ᱨᱮᱫᱚ ᱟᱹᱰᱤ ᱜᱟᱱ ᱨᱚᱲ ᱜᱮ ᱦᱩᱭᱩᱜᱼᱟ ᱟᱹᱰᱤ ᱜᱟᱱ ᱟᱲᱟᱝ ᱦᱤᱡᱩᱜ ᱤᱭᱟᱹ ᱠᱟᱛᱮᱫ ᱚᱱᱮ ᱵᱟᱲᱟᱭ ᱦᱚᱪᱚ ᱠᱚᱜᱼᱟ ᱡᱮ ᱫᱤᱥᱚᱢ ᱨᱮᱭᱟᱜ ᱡᱮ ᱱᱚᱣᱟ ᱫᱤᱥᱚᱢ ᱨᱮ ᱱᱚᱝᱠᱟ ᱦᱩᱭ ᱠᱟᱱᱟ ᱱᱚᱣᱟ ᱥᱚᱦᱚᱨ ᱨᱮ ᱜᱚᱡ ᱮᱱᱟᱠᱚ ᱵᱟᱠᱚ ᱜᱚᱡ ᱮᱱᱟᱠᱚ ᱱᱮᱭᱟᱣ ᱦᱩᱭ ᱮᱱᱟ ᱛᱟᱯᱟᱢ ᱦᱩᱭ ᱮᱱᱟ ᱵᱟᱝ ᱟᱡᱟᱨ ᱵᱤᱢᱟᱨ ᱨᱮᱭᱟᱜ ᱦᱚᱸᱭ ᱞᱟᱹᱭ ᱜᱮᱭᱟ ᱪᱮᱫ ᱟᱡᱟᱨ ᱫᱤᱥᱚᱢ ᱨᱮ ᱞᱟᱜᱟᱣ ᱠᱟᱱᱟ ᱚᱱᱟ ᱦᱚᱸᱭ ᱞᱟᱹᱭ ᱜᱮᱭᱟ ᱚᱱᱟ ᱟᱡᱟᱨ ᱵᱤᱢᱟᱨ ᱨᱮᱭᱟᱜ ᱦᱚᱸᱵᱤᱱ ᱵᱟᱲᱟᱭᱟ ᱫᱤᱥᱚᱢ ᱯᱷᱮᱰ ᱨᱮᱭᱟᱜ ᱱᱩᱭ ᱥᱚᱨᱠᱟᱨ ᱫᱤᱥᱚᱢ ᱥᱚᱨᱠᱟᱨ ᱪᱮᱫ ᱮ ᱪᱤᱠᱟᱹᱭᱮᱜᱼᱟ ᱚᱱᱟ ᱨᱮᱭᱟᱜ ᱡᱟᱹᱥᱛᱤ ᱫᱚᱞᱤᱧ ᱟᱸᱡᱚᱢᱟ ᱡᱮ ᱚᱠᱟ ᱫᱤᱥᱚᱢ ᱪᱮᱫ ᱮ ᱪᱤᱠᱟᱹᱜ ᱠᱟᱱᱟ ᱪᱮᱫ ᱵᱟᱝ ᱵᱩᱜᱤ ᱟᱨ ᱵᱟᱹᱲᱤᱡ ᱫᱚ ᱚᱸᱰᱮ ᱜᱮᱠᱚ ᱞᱟᱹᱭ ᱟᱹᱞᱤᱧᱟ ᱚᱸᱰᱮ ᱠᱷᱚᱱᱟᱜ ᱜᱮᱞᱤᱧ ᱟᱸᱡᱚᱢ ᱛᱟᱦᱮᱸᱫ ᱟᱹᱞᱤᱧ ᱫᱚ